ᱵᱟᱜᱟᱱ ᱨᱮ ᱫᱟᱨᱮ ᱠᱚ ᱨᱚᱦᱚᱭ ᱞᱟᱹᱜᱤᱫ ᱛᱮ ᱯᱨᱚᱛᱷᱚᱢ ᱨᱮ ᱡᱟᱦᱟᱸ ᱫᱚ ᱚᱱᱟ ᱫᱟᱨᱮ ᱨᱮᱭᱟᱜ ᱪᱟᱨᱟ ᱥᱮ ᱡᱟᱦᱟᱸ ᱵᱚᱱ ᱢᱮᱛᱟᱜ ᱠᱟᱱ ᱠᱟᱹᱴᱤᱡ ᱡᱟᱦᱟᱸ ᱪᱟᱨᱟ ᱚᱱᱟ ᱯᱨᱚᱛᱷᱚᱢ ᱨᱮ ᱥᱮᱸᱫᱽᱨᱟ ᱞᱟᱹᱠᱛᱤ ᱠᱟᱱᱟ ᱡᱟᱦᱟᱸ ᱫᱚ ᱦᱟᱴ ᱵᱟᱡᱟᱨ ᱠᱚᱨᱮ ᱦᱚᱸ ᱠᱤᱨᱤᱧ ᱛᱮᱦᱚᱸ ᱧᱟᱢᱚᱜᱼᱟ ᱡᱟᱦᱟᱸ ᱫᱚ ᱵᱟᱜᱟᱱ ᱠᱷᱚᱱ ᱦᱚᱸ ᱚᱸᱰᱮ ᱠᱷᱚᱱ ᱢᱟᱜ ᱥᱮ ᱢᱟᱜ ᱟᱹᱪᱩᱨ ᱠᱟᱛᱮᱫ ᱡᱟᱦᱟᱸ ᱫᱚ ᱫᱟᱨᱮ ᱢᱟᱜ ᱨᱟᱠᱟᱵ ᱠᱟᱛᱮᱫ ᱡᱟᱦᱟᱸ ᱪᱟᱨᱟ ᱫᱟᱨᱮ ᱚᱱᱟ ᱟᱹᱜᱩ ᱦᱚᱸ ᱜᱟᱱᱚᱜᱼᱟ ᱥᱮ ᱱᱤᱡᱮ ᱛᱮ ᱪᱟᱨᱟ ᱟᱯᱷᱚᱨ ᱠᱟᱛᱮᱫ ᱡᱟᱦᱟᱸ ᱫᱚ ᱠᱟᱹᱴᱤᱡ ᱠᱟᱹᱴᱤᱡ ᱴᱚᱯ ᱨᱮ ᱥᱮ ᱯᱞᱟᱥᱴᱤᱠ ᱨᱮᱭᱟᱜ ᱡᱟᱦᱟᱸ ᱠᱟᱹᱴᱤᱡ ᱠᱟᱹᱴᱤᱡ ᱠᱷᱟᱢ ᱨᱮ ᱦᱟᱥᱟ ᱪᱩᱨᱩᱡ ᱠᱟᱛᱮᱫ ᱚᱸᱰᱮ ᱫᱟᱨᱮ ᱪᱟᱨᱟ ᱵᱮᱱᱟᱣ ᱠᱟᱛᱮᱫ ᱚᱱᱟ ᱪᱟᱨᱟ ᱨᱚᱦᱚᱭ ᱟᱹᱰᱤ ᱞᱟᱹᱠᱛᱤᱜ ᱠᱟᱱᱟ ᱪᱮᱫᱟᱜ ᱥᱮ ᱟᱵᱚ ᱵᱚᱱ ᱵᱟᱰᱟᱭᱟ ᱡᱮ ᱫᱟᱨᱮ ᱛᱟᱦᱮᱱ ᱠᱷᱟᱱ ᱫᱟᱜᱼᱮᱭ ᱚᱨ ᱟᱹᱜᱩ ᱫᱟᱲᱮᱭᱟᱜᱼᱟ ᱚᱱᱟᱛᱮ ᱫᱟᱨᱮ ᱫᱚ ᱥᱟᱱᱟᱢ ᱦᱚᱲ ᱜᱮ ᱨᱚᱦᱚᱭ ᱟᱹᱰᱤ ᱞᱟᱹᱠᱛᱤ ᱠᱟᱱ ᱜᱮᱭᱟ ᱟᱨ ᱱᱚᱣᱟ ᱨᱮ ᱨᱚᱦᱚᱭ ᱞᱟᱹᱜᱤᱫ ᱛᱮ ᱚᱵᱳᱥᱥᱳᱭ ᱡᱟᱦᱟᱸ ᱫᱚ ᱪᱟᱨᱟ ᱨᱚᱦᱚᱭ ᱛᱟᱭᱚᱢ ᱚᱱᱟ ᱡᱟᱦᱟᱸ ᱪᱟᱨᱟ ᱫᱟᱨᱮ ᱨᱚᱦᱚᱭᱟᱠᱟᱱ ᱵᱟᱜᱟᱱ ᱞᱟᱹᱜᱤᱫ ᱛᱮ ᱛᱟᱦᱚᱞᱮ ᱚᱱᱟ ᱪᱟᱨᱟ ᱵᱮᱲᱦᱟ ᱥᱮ ᱚᱱᱟ ᱮᱴᱟᱜ ᱠᱚ ᱠᱷᱚᱱ ᱵᱟᱧᱪᱟᱣ ᱞᱟᱹᱜᱤᱫ ᱛᱮ ᱵᱮᱲᱦᱟ ᱚᱵᱳᱥᱥᱳᱭ ᱞᱟᱹᱠᱛᱤ ᱠᱟᱱᱟ ᱟᱨ ᱡᱟᱦᱟᱸ ᱠᱤᱴᱱᱟᱥᱚᱠ ᱥᱮ ᱮᱴᱟᱜ ᱠᱚ ᱡᱟᱦᱟᱸ ᱛᱤᱡᱩ ᱠᱚ ᱠᱷᱚᱱ ᱵᱟᱧᱪᱟᱣ ᱞᱟᱹᱜᱤᱫ ᱛᱮ ᱡᱟᱦᱟᱸ ᱠᱚ ᱯᱷᱟᱨᱴᱤᱞᱟᱭᱡᱟᱨ ᱥᱮ ᱡᱟᱦᱟᱸ ᱵᱤᱥ ᱠᱚ ᱞᱟᱹᱠᱛᱤ ᱠᱟᱱᱟ ᱡᱟᱦᱟᱸ ᱰᱚᱜᱽ ᱠᱚ ᱡᱟᱛᱮ ᱵᱟᱝᱠᱚ ᱡᱚᱢ ᱚᱱᱟ ᱠᱚ ᱠᱷᱚᱱ ᱦᱚᱸ ᱥᱟᱺᱜᱤᱧ ᱨᱮ ᱫᱚᱦᱚ ᱠᱟᱜ ᱦᱩᱭᱩᱜᱼᱟ ᱡᱟᱛᱮ ᱵᱟᱝᱠᱚ ᱵᱟᱹᱲᱤᱡ ᱫᱟᱲᱮᱭᱟᱜ